ᱛᱚ ᱥᱤᱠᱷᱱᱟᱹᱛ ᱵᱮᱵᱚᱥᱛᱷᱟ ᱨᱮ ᱱᱟᱜ ᱠᱟᱛᱷᱟ ᱩᱭᱦᱟᱹᱨ ᱠᱟᱛᱮ ᱢᱮᱱ ᱞᱮᱠᱷᱟᱱ ᱧᱮᱞᱚᱜᱼᱟ ᱯᱟᱹᱴᱷᱩᱣᱟᱹ ᱠᱚ ᱫᱚ ᱱᱤᱛᱚᱜ ᱡᱟᱹᱥᱛᱤ ᱠᱟᱛᱮ ᱞᱟᱯᱷᱟᱝ ᱥᱮᱪᱮᱫ ᱨᱮ ᱪᱟᱞᱟᱣ ᱠᱟᱛᱮ ᱨᱮᱦᱚᱸ ᱩᱱᱠᱩ ᱠᱚᱫᱚ ᱡᱟᱹᱥᱛᱤ ᱫᱚ ᱱᱟᱨᱥᱤᱝ ᱠᱳᱨᱥ ᱜᱮ ᱟᱨ ᱱᱚᱛᱮ ᱟᱭ ᱴᱤ ᱟᱭ ᱟᱨ ᱚᱱᱟ ᱥᱟᱶ ᱛᱮ ᱪᱟᱥ ᱟᱵᱟᱫᱽ ᱨᱮᱜᱮ ᱠᱚ ᱡᱚᱯᱚᱲᱟᱣ ᱟᱠᱟᱱᱟ ᱞᱟᱯᱷᱟᱝ ᱥᱮᱪᱮᱫ ᱨᱮᱱᱟᱜ ᱠᱟᱹᱨᱤ ᱦᱤᱥᱟᱹᱵᱽ ᱛᱮ ᱤᱧᱡᱤᱱᱤᱭᱟᱨ ᱢᱮᱰᱤᱠᱮᱞ ᱵᱤ ᱮᱰ ᱮᱢ ᱮᱰ ᱫᱚ ᱵᱟᱠᱚ ᱫᱟᱲᱮᱭᱟᱜ ᱠᱟᱱᱟ ᱢᱮᱱᱠᱷᱟᱱ ᱥᱩᱡᱚᱜᱽ ᱛᱟᱦᱮᱸ ᱠᱟᱛᱮ ᱨᱮᱦᱚᱸ ᱵᱟᱝ ᱠᱚ ᱪᱟᱞᱟᱜ ᱠᱟᱱᱟ ᱱᱚᱣᱟ ᱨᱮᱱᱟᱜ ᱚᱡᱮ ᱫᱚ ᱱᱚᱣᱟ ᱜᱮ ᱠᱟᱱᱟ ᱡᱮ ᱱᱚᱣᱟ ᱠᱚᱨᱮ ᱱᱤᱛᱚᱜ ᱡᱟᱦᱟᱸ ᱟᱵᱚ ᱯᱚᱪᱷᱤᱢ ᱵᱟᱝᱞᱟ ᱯᱚᱱᱚᱛ ᱨᱮ ᱱᱩᱠᱨᱤ ᱨᱮᱱᱟᱜ ᱡᱟᱦᱟᱸ ᱦᱟᱞᱚᱛ ᱚᱱᱟ ᱦᱟᱞᱚᱛ ᱫᱤᱥᱟᱹ ᱠᱟᱛᱮ ᱜᱮ ᱯᱟᱹᱴᱷᱩᱣᱟᱹ ᱠᱚᱫᱚ ᱞᱟᱯᱷᱟᱝ ᱥᱮᱪᱮᱫ ᱥᱮᱫ ᱫᱚ ᱵᱟᱝ ᱠᱚ ᱪᱟᱞᱟᱜ ᱠᱟᱱᱟ ᱞᱟᱯᱷᱟᱝ ᱥᱮᱪᱮᱫ ᱠᱷᱚᱱ ᱞᱟᱛᱟᱨ ᱥᱮᱫ ᱟᱬᱜᱚ ᱠᱟᱛᱮ ᱜᱮ ᱱᱟᱨᱥᱤᱝ ᱠᱳᱨᱥ ᱟᱭ ᱴᱤ ᱟᱭ ᱪᱟᱥ ᱟᱵᱟᱫᱽ ᱨᱮ ᱡᱚᱯᱲᱟᱣ ᱠᱚ ᱛᱟᱦᱮᱱ ᱠᱟᱱᱟ